ᱦᱮᱸ ᱞᱟᱹᱭ ᱢᱮ ᱦᱮᱸ ᱢᱟ ᱞᱟᱹᱭ ᱢᱮ ᱪᱮᱫ ᱥᱚᱢᱚᱥᱥᱟ ᱦᱮᱸ ᱦᱮᱸ ᱞᱟᱹᱭ ᱢᱮ ᱟᱪᱪᱷᱟ ᱪᱤᱠᱟᱢ ᱵᱟᱡᱟᱣ ᱟᱠᱟᱱᱟ ᱟᱨ ᱪᱮᱫ ᱛᱮᱢ ᱵᱟᱡᱟᱣ ᱟᱠᱟᱱᱟ ᱦᱮᱸ ᱦᱮᱸ ᱦᱮᱸ ᱟᱪᱪᱷᱟ ᱮᱢᱱᱤ ᱥᱩᱫᱩᱜᱮᱢ ᱵᱮᱱᱰᱮᱡᱽ ᱠᱟᱫᱟ ᱥᱮ ᱨᱟᱱ ᱞᱟᱜᱟᱣ ᱠᱟᱛᱮᱢ ᱵᱮᱱᱰᱮᱡᱽ ᱟᱠᱟᱫᱟ ᱦᱮᱸ ᱟᱫᱚ ᱦᱮᱸ ᱟᱫᱚ ᱱᱤᱭᱟᱹᱜᱮ ᱠᱟᱛᱷᱟ ᱫᱚ ᱡᱮ ᱱᱚᱝᱠᱟᱢ ᱵᱟᱡᱟᱣ ᱮᱢᱟᱱ ᱞᱮᱱ ᱠᱷᱟᱡ ᱥᱮ ᱜᱮᱫ ᱮᱢᱟᱱ ᱞᱮᱱ ᱠᱷᱟᱡ ᱮᱢ ᱜᱮᱫ ᱞᱮᱱ ᱠᱷᱟᱡ ᱫᱚᱢ ᱴᱮᱴ ᱴᱮᱴᱵᱮᱠᱴ ᱦᱟᱛᱟᱣ ᱦᱩᱭᱩᱜᱼᱟ ᱟᱫᱚ ᱟᱯᱮ ᱫᱚ ᱱᱚᱜ ᱟᱭ ᱦᱟᱱᱮ ᱞᱟᱦᱟ ᱡᱩᱜᱽ ᱞᱮᱠᱟ ᱜᱮ ᱮᱠᱷᱚᱱᱚ ᱚᱱᱟ ᱨᱟᱱ ᱨᱮᱦᱮᱫ ᱚᱱᱟ ᱚᱱᱟ ᱨᱮᱜᱮ ᱮᱠᱷᱚᱱᱚ ᱯᱟᱹᱛᱭᱟᱹᱣ ᱮᱵᱟᱨ ᱰᱟᱛᱟᱨ ᱴᱷᱮᱡ ᱫᱚ ᱵᱟᱯᱮ ᱦᱤᱡᱩᱜᱼᱟ ᱟᱫᱚ ᱱᱚᱜ ᱚᱭ ᱰᱟᱠᱛᱟᱨ ᱴᱷᱮᱜ ᱮᱡ ᱥᱚᱝᱜᱮ ᱥᱚᱝᱜᱮᱛᱮᱢ ᱦᱮᱡ ᱞᱮᱱ ᱠᱷᱟᱡ ᱫᱚ ᱢᱚᱸᱡᱚᱜᱼᱟ ᱡᱮ ᱦᱟᱥᱩ ᱨᱟᱱᱮ ᱮᱢᱟᱢᱟ ᱥᱮ ᱚᱸᱰᱮ ᱧᱮᱞ ᱛᱟᱢᱟᱭ ᱪᱤᱠᱟᱹᱣ ᱠᱟᱱᱟ ᱦᱮᱸ ᱪᱷᱚᱵᱤ ᱦᱩᱭᱩᱜᱼᱟ ᱪᱮᱜ ᱞᱮᱠᱟ ᱯᱚᱴᱚᱡ ᱠᱟᱱᱟ ᱥᱮ ᱨᱟᱯᱩᱫ ᱠᱟᱱᱟ ᱥᱮ ᱯᱟᱲᱟᱜ ᱠᱟᱱᱟ ᱚᱱᱟ ᱪᱷᱚᱵᱤ ᱠᱟᱛᱮᱜ ᱧᱮᱞ ᱠᱟᱛᱮᱜ ᱥᱮ ᱨᱚᱠᱚᱢ ᱰᱟᱠᱛᱟᱨ ᱫᱚ ᱦᱮᱸ ᱪᱤᱠᱤᱥᱥᱟ ᱦᱩᱭᱩᱜᱼᱟ ᱟᱨ ᱟᱯᱮ ᱫᱚ ᱟᱥᱚᱞᱮ ᱥᱮᱭ ᱦᱟᱱᱮ ᱟᱭᱢᱟ ᱡᱩᱜᱽ ᱨᱮᱱᱟᱜ ᱚᱱᱟᱜᱮ ᱯᱟᱹᱛᱭᱟᱹᱣ ᱮᱵᱟᱨ ᱱᱤᱛᱚᱜ ᱚᱱᱟ ᱡᱟᱦᱟᱸ ᱞᱮᱠᱟ ᱞᱮᱱ ᱠᱷᱟᱡ ᱟᱫᱚ ᱱᱤᱛᱚᱜ ᱰᱟᱠᱛᱟᱨ ᱴᱷᱮᱡ ᱯᱮ ᱦᱤᱡᱩᱜᱼᱟ ᱫᱮᱨᱤ ᱠᱟᱛᱮᱜ ᱟᱫᱚ ᱛᱚᱠᱷᱚᱱ ᱦᱮᱡ ᱠᱟᱛᱮᱜ ᱡᱚᱠᱷᱚᱱ ᱯᱚᱨᱮ ᱵᱟᱝ ᱴᱷᱤᱠᱚᱜ ᱛᱟᱢᱟ ᱵᱟᱝ ᱴᱷᱤᱠ ᱦᱩᱭᱩᱜ ᱛᱟᱢᱟ ᱛᱚᱠᱷᱚᱱ ᱫᱚ ᱞᱟᱹᱭᱟ ᱮᱭ ᱰᱟᱠᱛᱟᱨ ᱴᱷᱤᱠ ᱴᱷᱟᱠ ᱵᱟᱭ ᱪᱤᱠᱤᱥᱥᱟ ᱞᱤᱫᱤᱧᱟ ᱴᱷᱤᱠ ᱴᱷᱤᱠ ᱨᱟᱱ ᱵᱟᱭ ᱮᱢ ᱠᱟᱫᱤᱧᱟ ᱱᱚᱜ ᱟᱭ ᱵᱟᱹᱧ ᱢᱚᱸᱡᱽ ᱞᱮᱱᱟ ᱟᱫᱚ ᱛᱚᱠᱷᱚᱱ ᱫᱚ ᱪᱮᱜ ᱦᱩᱭᱩᱜᱼᱟ ᱰᱟᱠᱛᱟᱨᱟᱜ ᱫᱳᱥ ᱦᱩᱭᱩᱜᱼᱟ ᱟᱫᱚ ᱦᱮᱸ ᱯᱷᱳᱱ ᱯᱷᱳᱱ ᱠᱟᱫ ᱜᱮᱭᱟᱢ ᱴᱷᱤᱠ ᱜᱮᱭᱟ ᱟᱫᱚ ᱤᱧ ᱫᱚ ᱱᱤᱛᱚᱜ ᱫᱚ ᱮᱸᱻᱻ ᱪᱮᱢᱵᱟᱨ ᱨᱮ ᱢᱤᱱᱟᱹᱧᱟ ᱛᱚ ᱤᱧ ᱫᱮᱨᱤ ᱟ ᱦᱟᱸᱜ ᱛᱟᱦᱞᱮ ᱟᱢ ᱦᱤᱡᱩᱜ ᱢᱮ ᱦᱟᱸᱜ ᱤᱭᱟᱹ ᱥᱩᱢᱟᱹᱭ ᱛᱷᱚᱲᱟ ᱥᱟᱲᱮ ᱫᱚᱥ ᱵᱟᱡᱟᱜ ᱜᱟᱱ ᱦᱤᱡᱩᱜ ᱢᱮ ᱚᱸᱰᱮ ᱦᱟᱸᱥᱯᱟᱛᱟᱞ ᱨᱤᱧ ᱛᱟᱦᱮᱸᱱᱟ ᱛᱟᱦᱞᱮ ᱚᱸᱰᱮᱜᱮ ᱦᱟᱸᱜ ᱦᱤᱡᱩᱜ ᱢᱮ ᱟᱢ ᱴᱷᱤᱠ ᱴᱟᱭᱤᱢ ᱨᱮ ᱦᱮᱸ ᱦᱮᱸ ᱮᱵᱟᱨ ᱱᱚᱝᱠᱟ ᱫᱚ ᱠᱚᱨᱟᱣ ᱞᱮᱠᱷᱟᱡ ᱫᱚ ᱵᱟᱝ ᱦᱩᱭᱩᱜᱼᱟ ᱡᱮ ᱵᱟᱡᱟᱣ ᱱᱟᱢ ᱥᱮ ᱵᱤᱧ ᱜᱮᱨ ᱥᱮ ᱜᱮᱫ ᱥᱩᱫᱩ ᱚᱡᱷᱟ ᱴᱷᱮᱱ ᱪᱟᱞᱟᱣ ᱞᱮᱱ ᱠᱷᱟᱡ ᱫᱚ ᱵᱟᱝ ᱦᱩᱭᱩᱜᱼᱟ ᱞᱟᱦᱟ ᱰᱟᱠᱛᱟᱨ ᱴᱷᱮᱡ ᱜᱮ ᱦᱮᱡ ᱦᱩᱭᱩᱜᱼᱟ ᱛᱚᱵᱮ ᱜᱮ ᱱᱤᱭᱟᱹ ᱫᱚ ᱥᱚᱢᱚᱥᱥᱟ ᱫᱚ ᱛᱟᱲᱟᱛᱟᱲᱤ ᱥᱚᱢᱟᱫᱷᱟᱱᱚᱜᱼᱟ ᱟᱨ ᱠᱷᱟᱡ ᱫᱚ ᱢᱟ ᱟᱢ ᱜᱮ ᱠᱚᱥᱴᱚᱢ ᱧᱟᱢᱟ ᱱᱚᱝᱠᱟ ᱞᱮᱠᱷᱟᱡ ᱫᱚ ᱵᱟᱝ ᱦᱩᱭᱩᱜᱼᱟ ᱛᱚᱵᱮ ᱴᱷᱤᱠ ᱜᱮᱭᱟ ᱦᱤᱡᱩᱜ ᱢᱮ ᱦᱟᱸᱜ ᱪᱮᱢᱵᱟᱨ ᱛᱮᱜᱮ ᱛᱟᱦᱚᱞᱮ ᱤᱧᱟᱜ ᱱᱚᱰᱮ ᱦᱟᱸᱥᱯᱟᱛᱟᱞ ᱛᱮ ᱦᱤᱡᱩᱜ ᱢᱮ ᱦᱟᱸᱜ ᱟᱨ ᱴᱟᱭᱤᱢ ᱨᱮ ᱦᱟᱸᱜ ᱦᱤᱡᱩᱜ ᱢᱮ ᱦᱟᱜ ᱛᱚᱵᱮ ᱟᱨ ᱵᱟᱢ ᱦᱮᱡ ᱫᱟᱲᱮᱭᱟᱜ ᱠᱷᱟᱡ ᱪᱮᱜ ᱞᱮᱠᱟ ᱯᱚᱨᱤᱥᱛᱷᱤᱛᱤ ᱨᱮ ᱢᱮᱱᱟᱜ ᱢᱮᱭᱟ ᱡᱩᱫᱤ ᱵᱟᱢ ᱦᱮᱡ ᱫᱟᱲᱮᱜ ᱠᱟᱱ ᱠᱷᱟᱡ ᱵᱟᱠᱷᱟᱡ ᱚᱲᱟᱜ ᱨᱮᱱ ᱦᱚᱲ ᱟᱜᱩ ᱪᱚ ᱠᱚᱢ ᱦᱟᱸᱜ ᱦᱮᱸ ᱵᱮᱥ ᱴᱷᱤᱠ ᱜᱮᱭᱟ ᱛᱚᱵᱮ ᱫᱚᱦᱚᱭ ᱫᱟᱹᱧ